ᱦᱮᱸ ᱤᱧᱦᱚᱸ ᱟᱱᱠᱟᱱ ᱠᱟᱹᱨᱩ ᱵᱤᱨᱤᱫ ᱡᱚᱯᱲᱟᱣ ᱢᱮᱱᱟᱜ ᱟᱠᱟᱫᱤᱧ ᱜᱮᱭᱟ ᱡᱟᱦᱟᱸ ᱫᱚ ᱦᱩᱭᱩᱜ ᱠᱟᱱᱟ ᱯᱟᱹᱴᱤᱭᱟᱹ ᱜᱟᱞᱟᱝ ᱡᱚᱱᱚᱜ ᱜᱟᱞᱟᱝ ᱠᱩᱛᱟᱹᱢᱼᱛᱮ ᱞᱮᱥ ᱜᱟᱞᱟᱝ ᱟᱨ ᱩᱞᱛᱮ ᱥᱳᱭᱮᱴᱟᱨ ᱜᱟᱞᱟᱝ ᱟᱨ ᱯᱟᱹᱧᱪᱤ ᱥᱟᱹᱲᱤ ᱜᱟᱞᱟᱝ ᱠᱷᱤᱡᱩᱨ ᱜᱟᱞᱟᱝ ᱱᱤᱭᱟᱹ ᱫᱚ ᱟᱹᱰᱤ ᱢᱮᱦᱱᱚᱛᱼᱜᱮ ᱞᱟᱜᱟᱜᱼᱟ ᱠᱷᱤᱡᱩᱨ ᱥᱟᱠᱟᱢ ᱟᱹᱜᱩ ᱠᱟᱛᱮ ᱜᱮᱫᱟᱢ ᱯᱷᱤᱨ ᱛᱟᱥᱮ ᱨᱚᱦᱚᱲᱟᱢ ᱛᱟᱯᱚᱨᱮ ᱯᱟᱹᱴᱤᱭᱟᱹᱢ ᱵᱮᱱᱟᱣᱟ ᱚᱱᱠᱟ ᱜᱮ ᱡᱚᱱᱚᱜ ᱦᱚᱸ ᱤᱨ ᱟᱹᱜᱩ ᱠᱟᱛᱮᱫ ᱛᱟᱥᱮ ᱨᱚᱦᱚᱲ ᱠᱟᱛᱮᱢ ᱜᱟᱞᱟᱝᱼᱟ ᱟᱫᱚ ᱞᱮᱥ ᱠᱚ ᱥᱟᱭᱟ ᱠᱚᱨᱮᱧ ᱵᱮᱱᱟᱣ ᱵᱟᱲᱟᱭᱟ ᱥᱩᱭᱮᱴᱟᱨ ᱦᱚᱸ ᱢᱟᱯᱞᱟᱨ ᱠᱚᱧ ᱵᱮᱱᱟᱣ ᱵᱟᱲᱟ ᱟᱠᱟᱫᱟ ᱦᱚᱲ ᱠᱚᱛᱮᱧ ᱟᱹᱰᱤ ᱠᱚ ᱠᱩᱥᱤᱭᱟᱜᱼᱟ ᱤᱧᱟᱹᱜ ᱵᱮᱱᱟᱣ ᱚᱱᱟ ᱤᱫᱤᱛᱮ ᱤᱧᱦᱚᱸ ᱟᱹᱰᱤ ᱨᱟᱹᱥᱠᱟᱹᱜᱤᱧ ᱵᱩᱡᱷᱟᱹᱣᱟ ᱚᱱᱟ ᱠᱚ ᱟᱸᱡᱚᱢ ᱠᱟᱛᱮᱫ